ᱤᱧ ᱢᱤᱫᱴᱮᱡ ᱵᱳᱭᱤᱧ ᱯᱟᱲᱦᱟᱣ ᱞᱮᱱᱟ ᱚᱱᱟ ᱵᱳᱭᱨᱮ ᱟᱹᱰᱤ ᱢᱤᱫᱴᱮᱡ ᱞᱟᱵᱷ ᱥᱴᱳᱨᱤ ᱞᱮᱠᱟ ᱢᱤᱫᱴᱮᱡ ᱵᱳᱭ ᱛᱮᱦᱮᱸ ᱠᱟᱱᱟ ᱟᱨ ᱵᱟᱨᱭᱟ ᱫᱩᱞᱟᱹᱲᱤᱭᱟᱹ ᱩᱱᱠᱤᱱ ᱠᱤᱱ ᱵᱤᱪᱪᱷᱮᱫᱽ ᱞᱮᱱᱟ ᱚᱱᱟ ᱨᱮᱭᱟᱜ ᱜᱮ ᱢᱤᱫᱴᱮᱡ ᱟᱹᱰᱤ ᱫᱩᱠᱠᱷᱚ ᱵᱷᱚᱨᱟ ᱠᱟᱹᱦᱤᱱᱤ ᱛᱮᱦᱮᱸ ᱠᱟᱱᱟ ᱚᱱᱟ ᱯᱟᱲᱦᱟᱣ ᱯᱟᱲᱦᱟᱣᱛᱮ ᱜᱮ ᱤᱧᱫᱚ ᱢᱮᱫ ᱫᱟᱜᱠᱚ ᱡᱚᱨᱚ ᱩᱛᱟᱹᱨᱞᱮᱱ ᱛᱤᱧᱟᱹ ᱟᱹᱰᱤ ᱵᱟᱹᱲᱤᱡᱜᱮᱧ ᱵᱩᱡᱷᱟᱹᱣ ᱞᱮᱫᱟ ᱡᱮ ᱪᱮᱫᱟᱜ ᱱᱮᱝᱠᱟᱫᱚ ᱦᱩᱭᱞᱮᱱᱟ ᱢᱮᱱᱛᱮ ᱟᱫᱚ ᱚᱱᱟ ᱵᱳᱭᱨᱮ ᱠᱷᱟᱹᱞᱤ ᱵᱟᱨ ᱦᱚᱲᱟᱜᱫᱚ ᱵᱟᱝ ᱩᱝᱠᱤᱱ ᱥᱟᱶᱛᱮ ᱟᱨᱦᱚᱸ ᱟᱭᱢᱟ ᱨᱚᱠᱚᱢ ᱟᱨᱦᱚᱸ ᱟᱭᱢᱟ ᱦᱚᱲ ᱟᱭᱢᱟ ᱟᱭᱢᱟᱫᱚ ᱵᱟᱝ ᱵᱟᱨ ᱯᱮ ᱡᱩᱨᱤ ᱠᱚ ᱛᱮᱦᱮᱸ ᱠᱟᱱᱟ ᱡᱚᱛᱚ ᱦᱚᱲᱟᱜ ᱜᱮ ᱚᱝᱠᱟ ᱠᱚᱥᱴᱚ ᱨᱮᱭᱟᱜ ᱠᱟᱹᱦᱤᱱᱤ ᱠᱚ ᱞᱟᱹᱭ ᱟᱠᱟᱫᱟ ᱱᱚᱣᱟ ᱯᱟᱲᱦᱟᱣᱛᱮ ᱤᱧᱫᱚ ᱟᱹᱰᱤ ᱵᱟᱹᱲᱤᱡᱜᱮᱧ ᱵᱩᱡᱷᱟᱹᱣ ᱞᱮᱫᱟ

ᱚᱱᱟ ᱵᱳᱭᱨᱮ ᱚᱱᱮ ᱞᱟᱵᱷ ᱥᱴᱳᱨᱤ ᱵᱤᱥᱚᱭᱚᱠ ᱯᱩᱛᱷᱤ ᱛᱮᱦᱮᱸᱠᱟᱱ ᱢᱮᱱᱛᱮ ᱤᱧᱫᱚ ᱠᱤᱨᱤᱧᱞᱮᱫᱟ ᱟᱹᱰᱤ ᱢᱮᱱᱮᱫᱠᱟᱱ ᱛᱮᱦᱮᱱᱟᱹᱧ ᱟᱹᱰᱤ ᱢᱚᱡᱽ ᱵᱳᱭ ᱠᱟᱱ ᱜᱮᱭᱟ ᱠᱤᱱᱛᱩ ᱥᱟᱹᱨᱤᱱᱟᱜ ᱜᱮ ᱟᱹᱰᱤ ᱢᱚᱡᱽ ᱵᱳᱭ ᱠᱟᱱ ᱜᱮᱭᱟ ᱠᱤᱱᱛᱩ ᱚᱱᱟᱫᱚ ᱠᱚᱥᱴᱚ ᱨᱮᱭᱟᱜ ᱵᱳᱭ ᱠᱟᱱᱟ ᱚᱱᱟᱜᱮ ᱠᱷᱟᱹᱞᱤ ᱟᱨ ᱵᱟᱝᱠᱷᱟᱱᱫᱚ ᱟᱹᱰᱤ ᱵᱟᱛᱨᱟᱣ ᱵᱳᱭ ᱠᱟᱱᱟ ᱟᱨ ᱤᱧᱫᱚ ᱫᱩᱠᱠᱷᱚᱜᱮᱧ ᱟᱹᱭᱠᱟᱹᱣ ᱞᱮᱫᱟ ᱠᱚᱥᱴᱚᱜᱮᱧ ᱟᱹᱭᱠᱟᱹᱣ ᱠᱮᱫᱟ ᱢᱮᱫ ᱫᱟᱜᱠᱚ ᱡᱚᱨᱚᱭᱮᱱ ᱛᱤᱧᱟᱹ ᱛᱟᱦᱚᱸ ᱠᱤᱱᱛᱩ ᱱᱤᱭᱟᱹᱧ ᱞᱟᱹᱭᱟ ᱡᱮ ᱵᱳᱭᱫᱚ ᱟᱹᱰᱤ ᱵᱟᱛᱨᱟᱣ ᱜᱮᱭᱟ ᱟᱹᱰᱤ ᱢᱚᱡᱽᱠᱚ ᱚᱞ ᱟᱠᱟᱫᱟ ᱱᱤᱭᱟᱹᱠᱚ ᱯᱩᱛᱷᱤᱫᱚ ᱟᱨᱦᱚᱸ ᱠᱤᱨᱤᱧᱤᱧ ᱢᱮᱱᱟ ᱱᱮᱝᱠᱟᱱ ᱯᱩᱛᱷᱤᱫᱚᱧ ᱠᱩᱥᱤᱭᱟᱜ ᱠᱟᱱ ᱜᱮᱭᱟ ᱟᱨ ᱞᱟᱵᱷ ᱥᱴᱳᱨᱤᱫᱚ ᱚᱠᱚᱭ ᱵᱟᱠᱚ ᱠᱩᱥᱤᱜᱼᱟ ᱡᱚᱛᱚᱦᱚᱲ ᱜᱮᱠᱚ ᱠᱩᱥᱤᱜᱼᱟ ᱟᱨ ᱚᱱᱟᱛᱮ ᱤᱧᱦᱚᱸᱧ ᱠᱩᱥᱤᱣᱟᱫᱟ ᱟᱨ ᱱᱮᱝᱠᱟᱜᱮ ᱛᱮᱦᱮᱸᱤᱧ ᱢᱟ